ᱦᱮᱞᱳ ᱚᱠᱚᱭ ᱦᱮᱸ ᱤᱧ ᱫᱚ ᱡᱷᱤᱱᱩᱠᱯᱩᱨ ᱤᱥᱠᱩᱞ ᱨᱮᱱ ᱢᱟᱪᱮᱛᱟᱱᱤᱧ ᱨᱚᱲ ᱮᱫᱟ ᱪᱮᱫ ᱡᱟᱦᱟᱸᱱᱟᱜ ᱪᱮᱫ ᱡᱟᱦᱟᱸᱱᱟᱜ ᱠᱚᱢᱯᱞᱮᱱ ᱚ ᱦᱮᱸ ᱦᱮᱸ ᱚᱻ ᱦᱮᱸ ᱱᱚᱰᱮ ᱡᱷᱤᱱᱩᱠᱯᱩᱨ ᱤᱥᱠᱩᱞ ᱨᱮ ᱥᱟᱱᱛᱟᱲᱤ ᱚᱞᱚᱜ ᱯᱟᱲᱦᱟᱣ ᱫᱚ ᱵᱟᱝ ᱮᱦᱚᱵ ᱟᱠᱟᱱᱟ ᱛᱚᱵᱮ ᱯᱩᱛᱷᱤ ᱠᱚᱫᱚ ᱦᱮᱡ ᱟᱠᱟᱱ ᱜᱮᱭᱟ ᱯᱟᱲᱦᱟᱜ ᱞᱟᱹᱜᱤᱫ ᱛᱚᱵᱮ ᱱᱚᱸᱰᱮ ᱢᱟᱪᱮᱛᱟᱱᱤ ᱠᱚᱠᱚ ᱠᱚᱢ ᱜᱮᱭᱟ ᱚᱱᱟ ᱚᱱᱟᱠᱷᱟᱹᱛᱤᱨ ᱜᱤᱫᱽᱨᱟᱹ ᱠᱚ ᱵᱟᱞᱮ ᱪᱮᱫ ᱫᱟᱲᱮ ᱟᱠᱚ ᱠᱟᱱᱟ ᱥᱮ ᱵᱳᱭ ᱠᱚᱦᱚᱸ ᱴᱷᱤᱠ ᱴᱷᱟᱠ ᱵᱟᱠᱚ ᱟᱹᱜᱩ ᱫᱟᱲᱮᱭᱟᱜ ᱠᱟᱱᱛᱮ ᱚᱱᱟ ᱵᱳᱭ ᱠᱚ ᱮᱢᱟᱠᱚ ᱦᱩᱭᱩᱜᱼᱟ ᱥᱟᱱᱛᱟᱞᱤ ᱥᱟᱱᱛᱟᱲ ᱜᱤᱫᱽᱨᱟᱹ ᱟᱨ ᱥᱟᱱᱛᱟᱲ ᱜᱤᱫᱽᱨᱟᱹ ᱫᱚ ᱢᱟᱱᱮ ᱜᱚᱜᱚᱣᱟᱜ ᱨᱚᱲ ᱜᱚᱣᱟᱜ ᱟᱲᱟᱝ ᱛᱮᱮᱠᱚ ᱪᱮᱫ ᱞᱮᱠᱷᱟᱱ ᱟᱨᱚ ᱵᱟᱛᱨᱟᱣ ᱠᱚᱜᱼᱟ ᱡᱟᱹᱱᱤᱡ ᱚᱱᱟᱢᱟ ᱟᱞᱮ ᱢᱟᱞᱮ ᱠᱷᱚᱡᱚᱜ ᱠᱟᱱᱜᱮ ᱟᱭᱢᱟ ᱫᱤᱱ ᱠᱷᱚᱱ ᱦᱮᱸ ᱦᱟᱛᱟᱣ ᱫᱚᱠᱚ ᱦᱟᱛᱟᱣ ᱟᱠᱟᱫ ᱜᱮᱭᱟ ᱛᱚᱵᱮ ᱱᱚᱣᱟ ᱟᱵᱚ ᱩᱛᱛᱚᱨ ᱫᱤᱱᱟᱡᱽᱯᱩᱨ ᱨᱮᱫᱚ ᱤᱥᱠᱩᱞ ᱠᱚᱦᱚᱸ ᱠᱚᱢ ᱜᱮᱭᱟ ᱢᱟᱫᱽᱫᱷᱚᱢᱤᱠ ᱦᱟᱹᱵᱤᱡ ᱫᱚ ᱢᱮᱱᱟᱜ ᱜᱮᱭᱟ ᱛᱚᱵᱮ ᱱᱚᱛᱮ ᱵᱮᱸᱠᱩᱲᱟ ᱵᱟᱸᱠᱩᱲᱟ ᱯᱩᱨᱩᱞᱤᱭᱟᱹ ᱥᱮᱫ ᱚᱱᱛᱮ ᱫᱚ ᱢᱟᱱᱮ ᱢᱟᱫᱽᱫᱷᱚᱢᱤᱠ ᱥᱮ ᱢᱟᱫᱽᱫᱷᱚᱢᱤᱠ ᱠᱷᱚᱱ ᱪᱮᱛᱟᱱ ᱟᱨᱦᱚᱸ ᱚᱱᱟ ᱠᱚ ᱤᱥᱠᱩᱞ ᱵᱮᱨᱮᱫ ᱟᱠᱟᱱ ᱛᱮ ᱚᱱᱟ ᱠᱚᱨᱮᱫᱚ ᱢᱟᱱᱮ ᱱᱚᱝᱠᱟ ᱯᱟᱲᱦᱟᱜ ᱠᱷᱮᱛᱨᱮ ᱥᱟᱱᱛᱟᱲ ᱜᱤᱫᱽᱨᱟᱹ ᱠᱚ ᱩᱱᱱᱚᱛᱤ ᱜᱮ ᱦᱩᱭ ᱟᱠᱟᱱ ᱛᱟᱠᱚᱣᱟ ᱛᱚᱵᱮ ᱱᱚᱛᱮ ᱦᱚᱸ ᱚᱱᱟ ᱟᱵᱚ ᱦᱚᱲ ᱦᱚᱯᱚᱱ ᱜᱤᱫᱽᱨᱟᱹ ᱡᱮᱱᱚ ᱢᱚᱡᱽ ᱛᱮᱠᱚ ᱯᱟᱲᱦᱟᱜ ᱚᱱᱟ ᱨᱮᱱᱟᱜ ᱯᱚᱫᱚᱠᱷᱮᱯ ᱢᱟ ᱦᱟᱛᱟᱣ ᱠᱟᱜ ᱜᱮ ᱛᱚᱵᱮ ᱱᱚᱣᱟ ᱠᱚ ᱟᱞᱮ ᱞᱮ ᱧᱮᱞᱟ ᱡᱮ ᱩᱥᱟᱹᱨᱟ ᱡᱮᱱᱚ ᱦᱩᱭᱩᱜ ᱟᱨ ᱢᱚᱡᱽᱛᱮ ᱡᱮᱱᱚ ᱥᱟᱱᱛᱟᱲ ᱜᱤᱫᱽᱨᱟᱹ ᱠᱚᱠᱚ ᱯᱟᱲᱦᱟᱜ ᱨᱟᱠᱟᱵ ᱫᱟᱲᱮᱭᱟᱜ ᱦᱮᱸ ᱦᱮᱸ ᱦᱮᱸ ᱦᱮᱸ ᱦᱮᱸ ᱦᱮᱸ ᱚᱱᱟ ᱠᱚᱫᱚ ᱱᱤᱛ ᱦᱟᱹᱵᱤᱡ ᱚᱱᱟ ᱚᱞᱪᱤᱠᱤ ᱤᱥᱠᱩᱞ ᱨᱮᱱᱟᱜ ᱱᱚᱛᱮ ᱫᱚ ᱩᱱᱟᱹᱜ ᱰᱨᱮᱥ ᱠᱚᱨᱮᱱᱟᱜ ᱫᱚ ᱩᱱᱟᱹᱜ ᱫᱚ ᱵᱟᱝ ᱦᱩᱭ ᱟᱠᱟᱱᱟ ᱛᱚᱵᱮ ᱤᱥᱠᱩᱞ ᱠᱚ ᱵᱮᱨᱮᱫ ᱟᱠᱟᱱ ᱜᱮᱭᱟ ᱟᱫᱚ ᱚᱱᱟ ᱰᱨᱮᱥ ᱠᱚᱫᱚ ᱠᱚ ᱮᱢᱚᱜ ᱠᱟᱱ ᱜᱮᱭᱟ ᱨᱮᱸᱜᱮᱡ ᱚᱨᱮᱡ ᱜᱤᱫᱽᱨᱟᱹ ᱠᱚ ᱞᱟᱹᱜᱤᱫ ᱦᱮᱸ ᱢᱟ ᱛᱚᱵᱮ ᱟᱪᱪᱷᱟ ᱡᱚᱦᱟᱨᱜᱮ ᱦᱮᱸ ᱛᱟᱭᱚᱢ ᱫᱟᱨᱟᱢ ᱟᱨᱦᱚᱸ ᱦᱩᱸ ᱦᱩᱸ ᱦᱮᱸ ᱡᱚᱛᱚᱣᱟᱜ ᱨᱮ ᱛᱟᱦᱮᱱ ᱦᱩᱭᱩᱜᱼᱟ ᱴᱷᱤᱠ ᱜᱮᱭᱟ